ᱟᱞᱮ ᱴᱚᱴᱷᱟᱨᱮ ᱡᱟᱸᱦᱟᱴᱟᱜ ᱢᱮᱞᱟ ᱥᱮ ᱯᱚᱨᱚᱵᱽ ᱦᱩᱭᱩᱜ ᱚᱱᱟ ᱫᱚ ᱦᱩᱭᱩᱜ ᱠᱟᱱᱟ ᱡᱟᱸᱦᱟᱴᱟᱜ ᱠᱚ ᱢᱮᱛᱟᱜ ᱠᱟᱱ ᱰᱷᱮᱞᱠᱟᱜ ᱢᱮᱞᱟ ᱱᱤᱭᱟᱹ ᱢᱮᱞᱟ ᱫᱚ ᱟᱞᱮᱭᱟᱜ ᱴᱚᱴᱷᱟ ᱠᱷᱚᱡ ᱫᱚ ᱟᱹᱰᱤ ᱥᱩᱨ ᱜᱮᱭᱟ ᱢᱮᱛᱟᱜ ᱢᱮ ᱚᱱᱟ ᱫᱚ ᱢᱚᱱᱳᱦᱚᱨᱯᱩᱨ ᱥᱟᱭᱤᱰ ᱨᱮᱜᱮ ᱦᱩᱭᱩᱜᱼᱟ ᱚᱸᱰᱮ ᱠᱷᱚᱡ ᱟᱞᱮᱭᱟᱜ ᱚᱲᱟᱜ ᱠᱷᱚᱡ ᱥᱮ ᱟᱞᱮ ᱟᱛᱳ ᱠᱷᱚᱱ ᱚᱱᱟ ᱢᱮᱞᱟ ᱫᱚ ᱢᱟᱛᱨᱚ ᱮᱠ ᱛᱷᱮᱠᱮ ᱰᱮᱲ ᱠᱤᱞᱳᱢᱤᱴᱟᱨ ᱦᱩᱭᱩᱜᱼᱟ ᱟᱨ ᱱᱤᱭᱟᱹ ᱢᱮᱞᱟ ᱫᱚ ᱫᱷᱩᱢᱫᱷᱟᱢᱜᱮ ᱜᱮ ᱯᱨᱚᱛᱮᱠᱵᱟᱨᱜᱮ ᱯᱳᱥ ᱥᱚᱝᱠᱮᱨᱟᱱᱛᱤ ᱦᱤᱞᱳᱜ ᱢᱮᱛᱟᱜ ᱢᱮ ᱰᱤᱥᱮᱢᱵᱚᱨ ᱢᱩᱪᱟᱹᱫ ᱥᱮᱫ ᱱᱤᱭᱟᱹ ᱢᱮᱞᱟ ᱦᱩᱭᱩᱜᱼᱟ ᱟᱨ ᱱᱤᱭᱟᱹ ᱢᱮᱞᱟ ᱫᱚ ᱡᱮᱦᱮᱛᱩ ᱟᱹᱰᱤ ᱥᱩᱨ ᱜᱮᱭᱟ ᱛᱳ ᱟᱞᱮ ᱱᱤᱭᱟᱹ ᱢᱮᱞᱟ ᱢᱟᱴᱷᱨᱮ ᱦᱩᱭᱩᱜ ᱛᱮ ᱱᱤᱭᱟᱹ ᱫᱚ ᱢᱟᱴᱷ ᱢᱮᱞᱟ ᱦᱚᱞᱮ ᱢᱮᱛᱟᱣᱟᱜ ᱜᱮᱭᱟ ᱟᱨ ᱱᱤᱭᱟᱹ ᱢᱮᱞᱟᱨᱮ ᱠᱟᱹᱴᱤᱡ ᱠᱟᱱ ᱞᱟᱹᱴᱩ ᱠᱟᱱ ᱡᱚᱛᱚ ᱦᱚᱲᱜᱮ ᱱᱤᱭᱟᱹ ᱢᱮᱞᱟ ᱫᱚᱠᱚ ᱪᱟᱞᱟᱜᱼᱟ ᱪᱮᱫᱟᱜ ᱡᱮ ᱱᱤᱭᱟᱹ ᱢᱮᱞᱟᱨᱮ ᱵᱟᱝᱢᱟ ᱥᱟᱭᱠᱮᱞ ᱞᱟᱜᱟᱜ ᱵᱟᱝᱢᱟ ᱢᱚᱴᱚᱨ ᱥᱟᱭᱠᱮᱞ ᱞᱟᱜᱟᱜ ᱵᱟᱝᱢᱟ ᱜᱟᱹᱰᱤ ᱞᱟᱜᱟᱜ ᱱᱚᱸᱰᱮ ᱥᱩᱫᱷᱩ ᱟᱞᱮ ᱫᱚ ᱛᱟᱲᱟᱢ ᱛᱮᱜᱮᱞᱮ ᱪᱟᱞᱟᱜᱼᱟ ᱟᱨ ᱛᱟᱲᱟᱢᱛᱮ ᱮᱥᱠᱟᱨ ᱫᱚ ᱵᱟᱝ ᱟᱞᱮ ᱛᱟᱲᱟᱢᱛᱮ ᱡᱚᱛᱚ ᱯᱚᱨᱤᱵᱟᱨ ᱥᱟᱛᱮᱜ ᱥᱮ ᱵᱚᱱᱫᱷᱩ ᱵᱟᱱᱫᱷᱚᱵ ᱥᱟᱛᱮᱜ ᱞᱮ ᱪᱟᱞᱟᱜᱼᱟ ᱟᱨ ᱢᱤᱫᱴᱮᱡ ᱟᱞᱟᱫᱟ ᱤᱱᱡᱚᱭ ᱜᱮ ᱦᱩᱭᱩᱜᱼᱟ ᱪᱮᱫᱟᱜ ᱡᱮ ᱱᱤᱭᱟᱹ ᱢᱮᱞᱟᱨᱮ ᱥᱩᱨ ᱥᱟᱺᱜᱤᱧ ᱠᱷᱚᱱ ᱥᱮᱴᱮᱨᱟᱠᱟᱱ ᱡᱚᱛᱚ ᱦᱚᱲ ᱯᱮᱲᱟ ᱯᱟᱹᱲᱦᱟᱹ ᱠᱚ ᱡᱚᱛᱚ ᱠᱚ ᱦᱤᱡᱩᱜᱼᱟ ᱱᱤᱭᱟᱹ ᱢᱮᱞᱟᱨᱮ ᱟᱨ ᱱᱤᱭᱟᱹ ᱢᱮᱞᱟᱨᱮ ᱵᱚᱱᱫᱷᱩ ᱵᱟᱱᱫᱷᱚᱵ ᱥᱚᱜᱮ ᱧᱟᱯᱟᱢ ᱦᱩᱭᱩᱜᱼᱟ ᱯᱩᱨᱳᱱᱳ ᱠᱮᱞᱟᱥᱢᱮᱴ ᱥᱚᱜᱮ ᱧᱟᱯᱟᱢ ᱦᱩᱭᱩᱜᱼᱟ ᱟᱨᱚ ᱟᱥᱮ ᱯᱟᱥᱮ ᱨᱮᱱ ᱡᱟᱦᱟᱸᱭ ᱠᱚ ᱢᱮᱱᱟᱜ ᱠᱚ ᱡᱟᱦᱟᱸᱭ ᱠᱚ ᱥᱟᱶ ᱵᱚᱱᱫᱷᱩ ᱵᱚᱱᱫᱷᱩ ᱠᱟᱱ ᱠᱚ ᱠᱤᱱᱛᱩ ᱵᱟᱝ ᱧᱟᱯᱟᱢ ᱦᱩᱭ ᱟᱠᱟᱱ ᱠᱤᱱᱛᱩ ᱚᱯᱥᱚᱨ ᱧᱟᱢᱚᱜᱦᱼᱟ ᱱᱤᱭᱟᱹ ᱢᱮᱞᱟᱨᱮ ᱚᱯᱥᱚᱨ ᱧᱟᱢᱚᱜᱼᱟ ᱧᱟᱯᱟᱢᱚᱜ ᱞᱟᱹᱜᱤᱫ ᱟᱨ ᱥᱟᱶ ᱥᱟᱶᱛᱮ ᱱᱤᱭᱟᱹ ᱢᱮᱞᱟ ᱨᱮᱫᱚ ᱢᱟᱴᱷ ᱢᱮᱞᱟ ᱠᱟᱱᱛᱮ ᱟᱞᱚᱯᱮ ᱢᱚᱱᱮᱭᱟ ᱡᱮ ᱠᱟᱹᱴᱤᱡ ᱜᱮᱭᱟ ᱱᱤᱭᱟᱹ ᱢᱮᱞᱟ ᱫᱚ ᱞᱟᱹᱴᱩ ᱜᱮᱭᱟ ᱦᱩᱭᱩᱜᱼᱟ ᱟᱨ ᱱᱤᱭᱟᱹ ᱢᱮᱞᱟᱨᱮ ᱦᱤᱱᱰᱳᱞ ᱦᱚᱸ ᱛᱟᱦᱮᱱᱟ ᱟᱨ ᱱᱟᱠᱩ ᱠᱚ ᱫᱚᱱ ᱵᱟᱲᱟᱭᱟ ᱚᱱᱟ ᱦᱚᱸ ᱛᱟᱦᱮᱱᱟ ᱟᱨᱚ ᱠᱤᱪᱷᱩ ᱮᱢᱟᱱ ᱛᱮᱭᱟᱜ ᱜᱮᱢᱥ ᱠᱚᱦᱚᱸ ᱛᱟᱦᱮᱱ ᱜᱮᱭᱟ ᱟᱨ ᱚᱱᱟ ᱥᱟᱶ ᱥᱟᱶᱛᱮ ᱟᱞᱮ ᱟᱛᱳ ᱠᱚᱨᱮᱱ ᱦᱚᱸ ᱠᱤᱪᱷᱩ ᱜᱟᱱ ᱜᱮ ᱦᱚᱸ ᱫᱚᱠᱟᱱ ᱵᱟᱲᱟᱭ ᱜᱮᱭᱟ ᱟᱨ ᱵᱷᱟᱹᱜᱤ ᱯᱚᱭᱥᱟ ᱦᱚᱸ ᱤᱱᱠᱟᱢ ᱦᱩᱭᱩᱜ ᱛᱟᱠᱚ ᱜᱮᱭᱟ ᱟᱨ ᱚᱱᱟ ᱥᱟᱶ ᱥᱟᱶᱛᱮ ᱠᱤᱪᱷᱩ ᱫᱚᱠᱟᱱ ᱠᱚ ᱟᱨ ᱢᱤᱫᱴᱮᱡ ᱟᱱᱚᱱᱫᱚ ᱠᱟᱛᱷᱟ ᱥᱮ ᱨᱟᱹᱥᱠᱟᱹ ᱫᱚ ᱪᱮᱫ ᱠᱟᱱᱟ ᱱᱤᱭᱟᱹ ᱢᱮᱞᱟ ᱨᱮᱫᱚ ᱥᱩᱫᱷᱩ ᱢᱮᱞᱟ ᱦᱩᱭᱩᱜ ᱠᱟᱱᱟ ᱚᱱᱠᱟ ᱢᱟᱱᱮ ᱫᱚ ᱵᱟᱝ ᱠᱟᱱᱟ ᱱᱤᱭᱟᱹ ᱢᱮᱞᱟᱨᱮ ᱡᱮᱦᱮᱛᱩ ᱡᱟᱜᱽᱨᱚᱱ ᱦᱩᱭᱩᱜᱼᱟ ᱚᱱᱟ ᱤᱭᱟᱹᱛᱮ ᱯᱨᱚᱛᱮᱠ ᱫᱤᱱ ᱢᱤᱫ ᱢᱚᱱᱮᱛᱮ ᱫᱤᱱᱫᱚ ᱱᱚᱰᱮ ᱵᱩᱜᱤ ᱵᱩᱜᱤ ᱦᱩᱭᱩᱜᱼᱟ ᱱᱤᱭᱟᱹ ᱵᱩᱜᱤ ᱞᱟᱹᱜᱤᱫ ᱵᱩᱜᱤ ᱵᱩᱜᱤᱨᱮ ᱟᱹᱰᱤ ᱤᱱᱡᱚᱭ ᱦᱩᱭᱩᱜ ᱜᱮᱭᱟ ᱟᱨ ᱡᱟᱹᱥᱛᱤ ᱠᱟᱭᱛᱮ ᱠᱟᱹᱴᱤᱡ ᱠᱚᱫᱚ ᱠᱚᱲᱟ ᱜᱤᱫᱽᱨᱟᱹ ᱵᱟᱠᱚ ᱛᱟᱦᱮᱱ ᱜᱮᱭᱟ ᱞᱟᱹᱴᱩ ᱠᱚᱲᱟ ᱠᱚᱠᱚ ᱛᱟᱦᱮᱱᱟ ᱱᱤᱭᱟᱹ ᱧᱮᱞ ᱞᱟᱹᱜᱤᱫ ᱟᱨ ᱥᱟᱶ ᱥᱟᱶᱛᱮ ᱱᱤᱭᱟᱹ ᱢᱮᱞᱟ ᱨᱮᱭᱟᱜ ᱡᱟ ᱡᱟ ᱤᱱᱵᱷᱟᱨᱢᱮᱱᱴ ᱡᱟ ᱯᱚᱨᱤᱥᱛᱷᱤᱛᱤ ᱟᱹᱰᱤ ᱢᱚᱡᱽ ᱜᱮ ᱦᱩᱭᱩᱜᱼᱟ ᱛᱳ ᱪᱟᱞᱟᱜ ᱦᱩᱭᱩᱜ ᱜᱮᱭᱟ ᱡᱚᱛᱚ ᱦᱚᱲᱜᱮ ᱟᱨ ᱱᱤᱭᱟᱹ ᱢᱮᱞᱟ ᱦᱚᱸ ᱡᱚᱫᱤ ᱥᱚᱢᱚᱭ ᱯᱮ ᱧᱟᱢ ᱞᱮᱠᱷᱟᱡ ᱛᱟᱦᱚᱞᱮ ᱦᱤᱡᱩᱜ ᱛᱟᱵᱚᱱᱯᱮ ᱱᱤᱭᱟᱹ ᱢᱮᱞᱟ ᱟᱨ ᱢᱤᱫ ᱟᱨᱦᱚᱸ ᱡᱚᱛᱚ ᱦᱚᱲ ᱥᱟᱱᱛᱟᱲ ᱵᱚᱭᱦᱟ ᱢᱤᱫ ᱥᱚᱜᱮ ᱛᱮᱵᱚ ᱧᱮᱞᱟ ᱱᱤᱭᱟᱹ ᱢᱮᱞᱟ ᱟᱹᱰᱤ ᱱᱟᱯᱟᱭ ᱜᱮᱭᱟ ᱟᱹᱰᱤ ᱢᱚᱡᱽ ᱜᱮᱭᱟ ᱟᱨ ᱨᱟᱹᱥᱠᱟᱹ ᱦᱚᱸ ᱵᱩᱡᱷᱟᱹᱜᱼᱟ ᱟᱹᱰᱤ ᱢᱚᱡᱽ ᱜᱤ